ᱦᱮᱸ ᱦᱮᱞᱳ ᱵᱤᱡᱚᱭ ᱫᱟ ᱤᱧ ᱞᱚᱠᱲᱮ ᱯᱩᱨ ᱠᱷᱚᱱ ᱠᱨᱤᱥᱱᱚᱧ ᱢᱮᱱᱫᱟ ᱟᱢᱟᱜ ᱜᱟᱹᱰᱤ ᱠᱤ ᱛᱤᱨᱤᱥ ᱛᱟᱹᱨᱤᱠᱷ ᱜᱟᱱ ᱯᱷᱟᱠᱟ ᱛᱟᱦᱮᱱ ᱠᱟᱱᱟ ᱡᱮᱦᱮᱛᱩ ᱩᱱ ᱦᱤᱞᱳᱜ ᱤᱧ ᱫᱚᱨᱠᱟᱨ ᱯᱟᱲᱟᱣᱟᱹᱧ ᱠᱟᱱ ᱛᱟᱦᱮᱸᱫᱼᱟ ᱟᱹᱫᱤᱱᱟ ᱪᱟᱞᱟᱜ ᱦᱩᱭ ᱠᱚᱜᱼᱟ ᱟᱹᱫᱤᱱᱟ ᱯᱟᱨᱠ ᱧᱮᱞ ᱠᱚ ᱦᱮᱱᱛᱮᱱ ᱦᱟᱹᱵᱤᱡᱟᱹᱵᱤ ᱧᱮᱞ ᱠᱚ ᱮᱢᱟᱱ ᱛᱮᱭᱟᱜ ᱟᱨᱠᱤ ᱛᱚ ᱛᱤᱱᱟᱹᱜ ᱜᱟᱱ ᱵᱷᱟᱲᱟᱢ ᱦᱟᱛᱟᱣ ᱠᱮᱭᱟᱢ ᱥᱮ ᱵᱷᱟᱲᱟᱢ ᱦᱟᱛᱟᱣᱟ ᱟᱨᱠᱤ ᱚᱱᱟᱠᱚᱢ ᱞᱟᱹᱭ ᱞᱮᱠᱷᱟᱱ ᱢᱚᱡᱽ ᱦᱩᱭ ᱠᱚᱜᱼᱟ ᱥᱮ ᱯᱷᱟᱸᱠᱟᱢ ᱛᱟᱦᱮᱱ ᱠᱟᱱᱟ ᱥᱮ ᱵᱟᱢ ᱛᱟᱦᱮᱱ ᱠᱟᱱᱟ ᱥᱮᱭᱫᱤᱱ ᱛᱤᱨᱤᱥ ᱛᱟᱹᱨᱤᱠᱷ ᱢᱟᱱᱮ ᱤᱧᱟᱹᱜ ᱰᱮᱹᱴ ᱨᱮ ᱦᱳᱭᱛᱳ ᱯᱷᱟᱸᱠᱟ ᱵᱟᱢ ᱛᱟᱦᱮᱸ ᱫᱟᱲᱮᱭᱟᱜᱼᱟ ᱥᱮᱹᱭ ᱦᱤᱥᱟᱹᱵᱽ ᱛᱮᱜᱮᱧ ᱢᱮᱱᱫᱟᱹᱧ ᱥᱮᱫᱤᱱ ᱴᱟᱭᱤᱢ ᱮᱢᱚᱜ ᱢᱮ ᱥᱚᱢᱚᱭ ᱮᱢᱚᱜ ᱢᱮ ᱡᱮᱦᱮᱛᱩ ᱟᱹᱫᱤᱱᱟ ᱴᱩᱨ ᱞᱮᱠᱟ ᱫᱟᱬᱟᱱ ᱞᱮᱠᱟ ᱪᱟᱞᱟᱜ ᱦᱩᱭᱩᱜᱼᱟ ᱤᱱᱟᱹ ᱜᱮ ᱠᱟᱛᱷᱟ ᱫᱚ ᱴᱷᱤᱠᱜᱮᱭᱟ ᱢᱟ ᱛᱟᱦᱚᱞᱮ ᱫᱚᱦᱚᱭᱮᱫᱟᱹᱧ